ᱵᱷᱟᱨᱚᱛ ᱫᱤᱥᱚᱢ ᱨᱮ ᱟᱭᱢᱟ ᱞᱮᱠᱟᱱ ᱵᱮᱯᱟᱨᱤᱭᱟᱹ ᱵᱤᱨᱤᱫᱤᱭᱟᱹ ᱟᱨ ᱥᱚᱢᱟᱡᱽ ᱫᱚᱨᱚᱫᱤᱭᱟᱹ ᱠᱚ ᱢᱮᱱᱟᱜ ᱠᱚᱣᱟ ᱱᱩᱠᱩ ᱟᱹᱭᱩᱨᱤᱭᱟᱹ ᱠᱚᱣᱟᱜ ᱠᱟᱹᱢᱤ ᱦᱚᱨᱟ ᱛᱟᱞᱟᱛᱮ ᱟᱨ ᱟᱵᱚ ᱫᱤᱥᱚᱢ ᱨᱮ ᱥᱚᱢᱟᱡᱽ ᱨᱮᱱᱟᱜ ᱟᱹᱰᱤ ᱞᱟᱦᱟᱱᱛᱤ ᱦᱩᱭᱩᱜ ᱠᱟᱱᱟ ᱟᱨ ᱥᱚᱢᱟᱡᱽ ᱟᱹᱰᱤ ᱥᱚᱢᱟᱡᱽ ᱨᱮ ᱟᱹᱰᱤ ᱵᱚᱱᱚᱫᱚᱞ ᱦᱩᱭ ᱟᱠᱟᱱᱟ ᱱᱩᱠᱩ ᱢᱩᱫᱽᱨᱮ ᱟᱹᱰᱤ ᱦᱚᱲᱜᱮ ᱩᱨᱩᱢ ᱦᱩᱭᱩᱜᱼᱟ ᱡᱮᱞᱮᱠᱟ ᱟᱹᱫᱤᱵᱟᱹᱥᱤ ᱥᱚᱢᱟᱡᱽ ᱥᱩᱥᱟᱹᱨᱤᱭᱟᱹ ᱜᱟᱶᱛᱟ ᱥᱮ ᱟᱨᱚ ᱮᱴᱟᱜ ᱮᱴᱟᱜ ᱜᱟᱶᱛᱟ ᱠᱚ ᱟᱹᱰᱤ ᱞᱮᱠᱟᱛᱮ ᱠᱟᱹᱢᱤ ᱦᱚᱨᱟ ᱠᱟᱛᱮᱫ ᱟᱵᱚ ᱥᱚᱢᱟᱡᱽ ᱨᱮᱱᱟᱜ ᱵᱚᱱᱚᱫᱚᱞ ᱨᱮᱱᱟᱜ ᱠᱚ ᱵᱮᱵᱚᱥᱛᱷᱟᱭᱮᱫᱟ ᱥᱮᱠᱚ ᱚᱱᱟ ᱞᱟᱹᱜᱤᱫ ᱠᱚ ᱠᱟᱹᱢᱤ ᱠᱟᱱ ᱛᱟᱵᱚᱱᱟ ᱚᱱᱠᱟ ᱜᱮ ᱯᱟᱨᱚᱢᱮᱱ ᱥᱮᱨᱢᱟ ᱨᱮᱱᱟᱜ ᱢᱤᱫᱴᱟᱱ ᱜᱷᱚᱴᱚᱱᱟ ᱡᱟᱦᱟᱸᱫᱚ ᱫᱩᱨᱜᱟᱹᱯᱩᱨ ᱯᱷᱩᱞᱡᱷᱳᱨ ᱨᱮ ᱢᱤᱫᱴᱟᱱ ᱥᱠᱩᱞ ᱢᱮᱱᱟᱜᱼᱟ ᱚᱱᱟ ᱥᱠᱩᱞ ᱨᱮ ᱢᱤᱫᱴᱤᱡ ᱦᱩᱰᱤᱧ ᱦᱩᱰᱤᱧ ᱜᱤᱫᱽᱨᱟᱹ ᱢᱟᱱᱮ ᱵᱤᱧ ᱜᱮᱨ ᱛᱮ ᱜᱚᱡ ᱟᱠᱟᱱ ᱜᱚᱡ ᱞᱮᱱᱟᱭ ᱟᱨ ᱚᱱᱟ ᱵᱟᱨᱮᱛᱮ ᱩᱱᱠᱩ ᱥᱠᱩᱞ ᱯᱚᱠᱠᱷᱚ ᱠᱷᱚᱱᱟᱜ ᱠᱚᱱᱚ ᱩᱫᱽᱫᱳᱜᱽ ᱵᱟᱠᱚ ᱦᱟᱛᱟᱣ ᱟᱠᱟᱫᱟ ᱥᱮ ᱚᱱᱠᱟ ᱩᱱᱤ ᱴᱨᱤᱴᱢᱮᱱᱴ ᱨᱮᱱᱟᱜ ᱥᱮ ᱩᱱᱤ ᱵᱮᱥ ᱨᱩᱣᱟᱹᱲ ᱨᱮᱱᱟᱜ ᱠᱳᱱᱳ ᱵᱮᱵᱚᱥᱛᱷᱟ ᱵᱟᱠᱚ ᱦᱟᱛᱟᱣ ᱟᱠᱟᱫᱟ ᱟᱨ ᱱᱚᱣᱟᱠᱚ ᱡᱚᱠᱷᱚᱱ ᱱᱩᱠᱩ ᱥᱚᱢᱟᱡᱽ ᱥᱟᱢᱟᱡᱤᱠ ᱥᱩᱥᱟᱹᱨᱤᱭᱟᱹ ᱜᱟᱶᱛᱟ ᱨᱮᱱ ᱦᱚᱲ ᱠᱚ ᱵᱟᱲᱟᱭ ᱧᱟᱢ ᱠᱮᱫᱟ ᱩᱱᱠᱩ ᱚᱸᱰᱮ ᱠᱚ ᱜᱚᱲᱚ ᱟᱫ ᱠᱚᱣᱟ ᱥᱮ ᱱᱚᱣᱟ ᱞᱟᱹᱜᱤᱫ ᱛᱮᱠᱚ ᱠᱟᱹᱢᱤ ᱠᱮᱫᱟ ᱩᱱᱤ ᱜᱤᱫᱽᱨᱟᱹᱫᱚ ᱵᱟᱧᱪᱟᱣ ᱫᱚ ᱵᱟᱠᱚ ᱵᱟᱧᱪᱟᱣ ᱫᱟᱲᱮ ᱟᱫᱮ ᱨᱮᱦᱚᱸ ᱟᱫᱚ ᱡᱟᱛᱮ ᱱᱚᱝᱠᱟᱱ ᱜᱷᱚᱴᱚᱱᱟ ᱟᱨᱚ ᱵᱟᱝ ᱦᱩᱭᱩᱜ ᱢᱟ ᱱᱚᱣᱟ ᱞᱟᱹᱜᱤᱫ ᱠᱚ ᱟᱹᱰᱤ ᱞᱮᱠᱟᱱ ᱜᱮᱠᱚ ᱠᱟᱹᱢᱤᱭᱮᱫ ᱠᱟᱱᱟ ᱥᱮᱠᱚ ᱠᱟᱹᱢᱤᱭᱮᱫᱟ ᱱᱤᱛ ᱦᱟᱹᱨᱤᱡᱽ ᱦᱚᱸ